ᱤᱭᱩ ᱯᱤ ᱥᱤ ᱞᱮᱠᱟ ᱦᱮᱯᱨᱟᱣ ᱵᱤᱱᱤᱰ ᱨᱮ ᱛᱮᱭᱟᱨᱚᱜ ᱞᱟᱹᱜᱤᱫ ᱛᱮ ᱡᱟᱦᱟᱸ ᱱᱤᱭᱩᱡ ᱪᱮᱱᱮᱞᱮ ᱪᱟᱹᱞᱩ ᱟᱠᱟᱫ ᱫᱚ ᱱᱚᱶᱟ ᱫᱚ ᱠᱩᱢᱯᱤᱭᱩᱴᱟᱨ ᱥᱟᱦᱟᱡᱡᱚᱛᱮ ᱠᱩᱢᱯᱩᱴᱟᱨ ᱥᱟᱦᱟᱡᱡᱚ ᱛᱮ ᱯᱨᱚᱢ ᱯᱷᱤᱞᱟᱯ ᱱᱮᱴᱚᱣᱟᱨᱠ ᱢᱟᱫᱫᱷᱚᱢ ᱛᱮ ᱵᱤᱵᱷᱤᱱᱱᱚ ᱨᱚᱠᱚᱢ ᱞᱟᱹᱜᱤᱫ ᱛᱮ ᱛᱮᱭᱟᱨᱚᱜ ᱞᱟᱹᱜᱤᱫ ᱛᱮ ᱱᱚᱶᱟ ᱡᱚᱛᱚ ᱨᱚᱠᱚᱢ ᱜᱮ ᱛᱟᱦᱚᱞᱮ ᱱᱩᱭ ᱱᱤᱭᱩᱡ ᱪᱮᱱᱮᱞ ᱫᱚ ᱢᱤᱫᱴᱟᱝ ᱱᱚᱶᱟ ᱥᱟᱨᱟ ᱫᱤᱥᱚᱢ ᱨᱮᱭᱟᱜ ᱯᱟᱹᱴᱷᱩᱭᱟᱹ ᱠᱚ ᱯᱟᱲᱦᱟᱜ ᱞᱟᱹᱜᱤᱫ ᱛᱮ ᱱᱚᱝᱠᱟ ᱞᱮᱠᱟ ᱥᱩᱡᱚᱠ ᱥᱩᱵᱤᱫᱟᱭ ᱛᱮᱭᱟᱨ ᱟᱠᱟᱫᱟ ᱡᱟᱛᱮ ᱱᱩᱠᱩᱣᱟᱜ ᱯᱚᱲᱟᱥᱳᱱᱟ ᱟᱞᱚ ᱚᱥᱩᱵᱤᱫᱟ ᱦᱩᱭᱩᱜ ᱛᱟᱠᱚ ᱱᱚᱝᱠᱟ ᱞᱮᱠᱟᱜᱮ ᱵᱮᱵᱚᱥᱛᱟᱭ ᱫᱚᱦᱚ ᱟᱠᱟᱫᱟ ᱦᱟᱯᱮᱱ ᱫᱤᱱ ᱨᱮ ᱦᱚᱭᱛᱚ ᱟᱨᱚ ᱮᱴᱟᱜ ᱨᱚᱠᱚᱢᱟᱜ ᱵᱮᱵᱚᱥᱛᱟ ᱦᱚᱭ ᱫᱚᱦᱚ ᱫᱟᱲᱮᱭᱟᱜᱼᱟ ᱡᱟᱛᱮ ᱯᱟᱹᱴᱷᱩᱣᱟᱹ ᱠᱚ ᱠᱚᱲᱟ ᱜᱤᱫᱽᱨᱟᱹ ᱠᱚᱣᱟᱜ ᱯᱚᱲᱟᱥᱳᱱᱟ ᱡᱮᱢᱚᱱ ᱟᱞᱚ ᱚᱥᱩᱵᱤᱛᱟ ᱦᱩᱭᱩᱜ ᱛᱟᱠᱚᱢᱟ